ᱟᱹᱞᱤᱧ ᱵᱟᱸᱠᱩᱲᱟ ᱠᱷᱚᱱᱟᱜ ᱞᱤᱧ ᱢᱮᱱ ᱮᱫᱟ ᱟᱯᱮᱭᱟᱜ ᱳᱞᱟ ᱠᱮᱵᱽ ᱮᱡᱮᱱᱥᱤ ᱨᱮ ᱟᱹᱞᱤᱧ ᱞᱟᱹᱞᱤᱥ ᱞᱤᱧ ᱡᱟᱱᱟᱣ ᱮᱫᱟ ᱡᱮ ᱵᱟᱝ ᱟᱹᱞᱤᱧ ᱰᱨᱟᱭᱵᱷᱟᱨ ᱫᱚ ᱴᱟᱠᱟ ᱫᱚ ᱵᱟᱞᱤᱧ ᱮᱢᱟᱭᱟ ᱟᱞᱤᱧ ᱮᱡᱮᱱᱥᱤ ᱨᱮ ᱥᱚᱨᱟᱥᱚᱨᱤ ᱯᱷᱳᱱᱯᱮ ᱠᱤᱢᱵᱟ ᱯᱮᱴᱤᱮᱢ ᱢᱟᱫᱽᱫᱷᱚᱢ ᱛᱮ ᱟᱹᱞᱤᱧ ᱴᱟᱠᱟᱞᱤᱧ ᱯᱮᱭᱟ ᱛᱚ ᱰᱨᱟᱭᱵᱷᱟᱨ ᱫᱚ ᱵᱟᱹᱲᱛᱤ ᱴᱟᱠᱟᱭ ᱠᱷᱚᱭᱮᱫ ᱞᱤᱧᱟᱹ ᱛᱳ ᱵᱟᱹᱲᱛᱤ ᱴᱟᱠᱟ ᱫᱚ ᱚᱦᱚᱞᱤᱧ ᱮᱢ ᱠᱮᱭᱟ ᱡᱟᱦᱟᱸ ᱠᱟᱛᱷᱟ ᱵᱟᱨᱛᱟ ᱥᱮ ᱜᱟᱞᱢᱟᱨᱟᱣ ᱛᱟᱦᱮᱸ ᱠᱟᱱᱟ ᱩᱱᱟᱹᱜ ᱜᱚᱱᱚᱝ ᱛᱮᱜᱮ ᱟᱹᱞᱤᱧ ᱫᱚᱞᱤᱧ ᱟᱥᱟ ᱡᱟᱣᱟᱭᱟ ᱛᱳ ᱰᱨᱟᱭᱵᱷᱟᱨᱟᱜ ᱦᱟᱛ ᱨᱮᱫᱚ ᱵᱟᱹᱲᱛᱤ ᱴᱟᱠᱟ ᱫᱚ ᱚᱦᱚᱞᱤᱧ ᱮᱢ ᱠᱚᱜᱼᱟ ᱟᱹᱞᱤᱧ ᱫᱚ ᱚᱱᱞᱟᱭᱤᱱ ᱛᱮᱜᱮ ᱞᱤᱧ